ᱦᱮᱸ ᱡᱚᱦᱟᱨᱜᱮ ᱠᱳᱪ ᱜᱚᱝᱠᱮ ᱤᱧ ᱱᱚᱸᱜᱼᱚᱭ ᱵᱤᱨᱵᱷᱩᱢ ᱠᱷᱚᱡ ᱟᱞᱮ ᱫᱚ ᱯᱷᱩᱴᱵᱚᱞ ᱜᱮ ᱵᱮᱥᱤᱞᱮ ᱮᱱᱮᱡᱼᱟ ᱦᱮᱸ ᱴᱩᱨᱱᱟᱢᱮᱱᱴ ᱞᱮ ᱥᱟᱡᱟᱣ ᱜᱮᱭᱟ ᱴᱚᱞᱟ ᱠᱷᱚᱡ ᱥᱮ ᱦᱤᱥᱟᱹᱵ ᱛᱮ ᱠᱷᱮᱞ ᱨᱮᱭᱟᱜ ᱚᱵᱚᱥᱛᱟ ᱵᱚᱞᱛᱮ ᱟᱞᱮ ᱴᱚᱞᱟ ᱨᱮᱭᱟᱜ ᱫᱚ ᱴᱤᱢᱫᱚ ᱵᱟᱹᱱᱩᱜᱼᱟ ᱢᱟᱱᱮ ᱵᱟᱨᱭᱟ ᱴᱚᱞᱟ ᱯᱟᱥᱮᱨᱮ ᱢᱮᱱᱟᱜ ᱟᱠᱟᱫᱟ ᱟᱞᱮᱫᱚ ᱛᱟᱞᱟ ᱴᱚᱞᱟᱨᱮ ᱫᱤᱭᱮ ᱚᱱᱟᱠᱷᱚᱡ ᱠᱚᱲᱟᱠᱚ ᱢᱮᱥᱟᱞ ᱛᱮᱞᱮ ᱜᱟᱛᱮᱜᱼᱟ ᱢᱤᱫᱴᱮᱱ ᱴᱤᱢ ᱨᱮ ᱦᱮᱸ ᱢᱟᱱᱮ ᱟᱞᱮ ᱥᱩᱵᱤᱛᱟ ᱦᱮᱸ ᱦᱮᱸ ᱥᱩᱵᱤᱛᱟ ᱵᱚᱞᱛᱮ ᱟᱞᱮᱭᱟᱜ ᱰᱟᱸᱜᱟᱱᱟᱜ ᱮᱱᱮ ᱜᱟᱰᱟ ᱞᱚᱯᱚᱜ ᱨᱮ ᱢᱮᱱᱟᱜᱼᱟ ᱴᱚᱞᱟ ᱠᱷᱚᱡ ᱢᱚᱴᱟᱢᱚᱴᱤ ᱳᱭ ᱯᱟᱸᱪ ᱠᱤᱞᱳᱢᱤᱴᱟᱨ ᱥᱟᱺᱜᱤᱧ ᱨᱮ ᱦᱮᱸ ᱚᱱᱟᱦᱚᱸ ᱟᱵᱟᱨ ᱟᱞᱮᱭᱟᱜ ᱯᱳᱥᱴ ᱚᱯᱷᱤᱥ ᱨᱮ ᱚᱱᱟᱫᱚ ᱯᱳᱥᱴ ᱚᱯᱷᱤᱥ ᱢᱚᱫᱽᱫᱷᱮᱨᱮ ᱢᱚᱱᱚᱦᱚᱨ ᱯᱩᱨ ᱛᱟᱞᱮ ᱯᱳᱥᱴ ᱚᱯᱷᱤᱥ ᱚᱸᱰᱮ ᱦᱮᱱᱟᱜ ᱟᱠᱟᱫ ᱛᱟᱞᱮᱭᱟ ᱛᱚ ᱚᱱᱟ ᱥᱟᱺᱜᱤᱧ ᱧᱚᱜ ᱜᱮᱛᱟᱞᱮᱭᱟ ᱟᱫᱚ ᱚᱱᱟ ᱦᱤᱥᱟᱹᱵᱛᱮ ᱡᱚᱫᱤ ᱟᱞᱮ ᱥᱩᱨᱠᱚᱨᱮ ᱠᱷᱟᱥ ᱡᱟᱭᱜᱟᱞᱮ ᱧᱟᱢ ᱞᱮᱠᱷᱟᱡ ᱛᱟᱦᱚᱞᱮ ᱰᱟᱸᱜᱟᱞᱮ ᱥᱩᱵᱤᱛᱟ ᱠᱚᱜᱼᱟ ᱟᱨ ᱚᱱᱟ ᱦᱤᱥᱟᱹᱵ ᱛᱮ ᱠᱷᱮᱞ ᱦᱚᱸ ᱛᱟᱞᱮ ᱟᱹᱰᱤᱞᱮ ᱵᱟᱲᱦᱟᱣ ᱫᱟᱲᱮᱠᱮᱭᱟ ᱦᱮᱸ ᱦᱮᱸ ᱮᱠᱫᱚᱢ ᱦᱮᱸ ᱦᱮᱸ ᱠᱳᱪ ᱜᱚᱝᱠᱮ ᱟᱹᱰᱤ ᱟᱭᱢᱟ ᱥᱟᱨᱦᱟᱣ